ᱫᱤᱥᱚᱢ ᱨᱩᱠᱷᱤᱭᱟᱹ ᱞᱟᱹᱜᱤᱫ

ᱫᱤᱥᱚᱢ ᱨᱮᱦᱚᱸ ᱟᱹᱰᱤᱜᱟᱱ ᱞᱟᱠᱷ ᱞᱟᱠᱷ ᱯᱷᱳᱡ ᱠᱚ ᱢᱮᱱᱟᱜ ᱠᱚᱣᱟ ᱟᱨ ᱴᱮᱠᱟᱣ ᱫᱟᱨᱟᱢ ᱞᱟᱹᱜᱤᱫ ᱛᱮ ᱵᱟᱹᱭᱨᱤ ᱠᱚ ᱥᱟᱶ ᱞᱟᱹᱲᱦᱟᱹᱭ ᱦᱩᱭᱩᱜᱼᱟ ᱟᱨ ᱩᱱᱠᱩ ᱴᱮᱠᱟᱣ ᱫᱟᱨᱟᱢ ᱞᱟᱹᱜᱤᱫ ᱛᱮ ᱩᱱᱠᱩ ᱥᱟᱣ ᱞᱟᱹᱲᱦᱟᱹᱭ ᱞᱟᱹᱜᱤᱫᱼᱛᱮ ᱟᱜᱼᱥᱟᱨ ᱠᱟᱹᱯᱤ ᱵᱚᱱᱫᱷᱩᱠ ᱛᱮᱜᱮ ᱵᱚᱱ ᱴᱮᱠᱟᱣ ᱫᱟᱲᱮᱭᱟᱠᱚᱣᱟ ᱟᱨ ᱱᱚᱣᱟ ᱫᱤᱥᱚᱢ ᱫᱚ ᱚᱦᱚ ᱜᱮᱵᱚᱱ ᱵᱚᱞᱚ ᱦᱚᱪᱚ ᱟᱠᱚᱣᱟ ᱵᱟᱹᱭᱨᱤ ᱠᱚᱫᱚ ᱩᱱᱠᱩ ᱱᱚᱣᱟ ᱫᱤᱥᱚᱢ ᱛᱮ ᱵᱚᱞᱚ ᱞᱮᱱᱠᱷᱟᱱ ᱠᱚ ᱟᱠᱚᱣᱟᱜ ᱨᱟᱡᱽ ᱠᱚ ᱪᱟᱞᱟᱣᱟ ᱚᱱᱟᱛᱮ ᱩᱱᱠᱩ ᱫᱚ ᱚᱱᱟ

ᱥᱤᱢᱟᱹ ᱢᱮᱱᱟᱜᱼᱟ ᱚᱱᱟ ᱥᱤᱢᱟᱹ ᱠᱷᱚᱱ ᱵᱟᱝᱵᱚᱱ ᱯᱟᱨᱚᱢ ᱦᱚᱪᱚ ᱟᱠᱚᱣᱟ ᱡᱤᱣᱤ ᱨᱮ ᱡᱤᱣᱤ ᱪᱟᱞᱟᱣ ᱜᱚᱫᱚᱜᱼᱟ ᱩᱱᱠᱩ ᱵᱟᱭᱨᱤ ᱠᱚᱦᱚᱸ ᱜᱚᱡ ᱨᱮᱠᱚ ᱜᱚᱡ ᱜᱚᱫᱚᱜᱼᱟ ᱟᱵᱚ ᱦᱚᱸᱵᱚᱱ ᱜᱚᱡ ᱦᱚᱪᱚᱜ ᱜᱮᱭᱟ ᱮᱱᱦᱚᱸ ᱱᱚᱣᱟ ᱫᱤᱥᱚᱢ ᱫᱚ ᱵᱟᱝᱵᱚᱱ ᱟᱲᱟᱜ ᱟᱠᱚᱣᱟ ᱩᱱᱠᱩ ᱫᱚ ᱟᱵᱚ ᱫᱚ ᱴᱮᱠᱟᱣ ᱫᱟᱨᱟᱢ ᱛᱮᱜᱮ ᱦᱩᱭᱩᱜ ᱛᱟᱵᱚᱱᱟ ᱟᱨ ᱵᱟᱝᱵᱚᱱ ᱫᱟᱨᱟᱢ ᱫᱟᱲᱮᱭᱟ ᱠᱚ ᱠᱷᱟᱱ ᱡᱚᱛᱚᱜᱮ ᱟᱵᱚ ᱦᱟᱸᱜ ᱵᱚᱱ ᱜᱚᱡ ᱦᱚᱪᱚ ᱫᱟᱲᱮᱜᱼᱟ ᱚᱱᱟᱛᱮ ᱟᱵᱚᱦᱚᱸ ᱡᱤᱣᱤ ᱠᱚ ᱪᱟᱞᱟᱣ ᱜᱚᱫᱚᱜ ᱨᱮᱦᱚᱸ ᱵᱟᱝᱵᱚᱱ ᱟᱲᱟᱜᱟ ᱟᱨ ᱵᱟᱝᱵᱚᱱ ᱯᱟᱨᱚᱢ ᱦᱚᱪᱚ ᱟᱠᱚᱣᱟ ᱱᱚᱣᱟ ᱥᱤᱢᱟᱹ ᱠᱷᱚᱱ ᱫᱚ